ᱦᱮᱸ ᱢᱟ ᱞᱟᱹᱭ ᱵᱮᱱ ᱦᱮᱸ ᱢᱳᱵᱟᱭᱤᱞ ᱫᱚᱠᱟᱱ ᱱᱤᱭᱟᱹ ᱟᱢ ᱚᱠᱚᱭᱮᱢ ᱢᱮᱱᱮᱫᱟ ᱟᱪᱪᱷᱟ ᱦᱮᱸ ᱚᱠᱟᱴᱟᱜ ᱢᱳᱵᱟᱭᱤᱞ

ᱦᱮᱸ ᱦᱮᱸ ᱚᱱᱟ ᱛᱚ ᱡᱚᱛᱚ ᱞᱮᱠᱟᱱᱟᱜ ᱜᱮ ᱦᱮᱱᱟᱜᱼᱟ ᱵᱷᱤᱵᱳ ᱢᱮᱱᱟᱜᱼᱟ ᱚᱯᱳ ᱢᱮᱱᱟᱜᱼᱟ ᱚᱱᱮ ᱯᱷᱟᱭᱤᱵᱽ ᱡᱤᱵᱤ ᱯᱷᱳᱨ ᱡᱤᱱᱤ ᱛᱷᱤᱨᱤ ᱡᱤᱵᱤ ᱢᱮᱱᱮᱜᱼᱟ ᱛᱚᱵᱮ ᱵᱷᱤᱵᱳ ᱢᱮᱱᱟᱜᱼᱟ ᱚᱱᱟ ᱯᱷᱳᱨ ᱡᱤᱵᱤ ᱯᱷᱳᱨ ᱡᱤᱵᱤ ᱢᱮᱱᱟᱜᱼᱟ ᱵᱟᱨᱳ ᱦᱟᱡᱟᱨ

ᱦᱮᱸ ᱥᱟᱱᱟᱢ ᱞᱮᱠᱟᱱᱟᱜ ᱜᱮ ᱢᱮᱱᱟᱜᱼᱟ ᱨᱤᱭᱮᱞᱢᱤ ᱵᱷᱤᱵᱳ ᱛᱟᱯᱚᱨᱮ ᱢᱮᱱᱮᱜᱼᱟ ᱚᱯᱳ ᱦᱮᱸ ᱚᱱᱟ ᱠᱚ ᱢᱮᱱᱟᱜᱼᱟ ᱛᱚ ᱛᱤᱱᱟᱹᱜ ᱫᱟᱢ ᱨᱮᱭᱟᱢ ᱦᱟᱛᱟᱭ ᱠᱮᱭᱟ ᱯᱚᱱᱚᱨᱳ ᱦᱟᱡᱟᱨ

ᱟᱪᱪᱷᱟ ᱦᱮᱸ ᱞᱟᱹᱭ ᱟᱵᱮᱱ ᱠᱟᱱᱟᱞᱤᱧ ᱨᱤᱭᱮᱞᱢᱤ ᱢᱤᱫᱴᱮᱱ ᱯᱷᱳᱨ ᱡᱤᱵᱤ ᱢᱮᱱᱟᱜᱼᱟ ᱟᱨ ᱪᱚᱥᱚᱴᱤ ᱡᱤᱵᱤ ᱨᱮᱢ ᱛᱟᱦᱮᱱᱟ ᱪᱚᱥᱚᱴᱤ ᱡᱤᱵᱤ ᱨᱮᱢ ᱛᱟᱦᱮᱱᱟ ᱯᱷᱳᱨ ᱡᱤᱱᱤ ᱢᱮᱢᱳᱨᱤ ᱟᱨ ᱚᱱᱟ ᱢᱚᱴᱟ ᱢᱩᱴᱤ ᱫᱟᱢᱟ ᱚᱱᱟ ᱵᱟᱨᱳ ᱦᱟᱡᱟᱨ ᱴᱟᱠᱟ ᱞᱮᱠᱟ

ᱦᱮᱸ ᱚᱱᱟ ᱥᱟᱢᱟᱝ ᱥᱮᱫ ᱛᱟᱦᱮᱱᱟ ᱯᱮᱪᱷᱚᱱ ᱥᱮᱫ ᱛᱟᱦᱮᱱᱟ ᱵᱟᱨᱭᱟ ᱦᱮᱸ ᱦᱮᱸ ᱦᱮᱸ ᱚᱱᱟ ᱠᱮᱢᱨᱟ ᱠᱚ ᱵᱮᱥ ᱵᱷᱟᱞᱤᱭ ᱮᱢᱟ ᱚᱱᱟ ᱵᱟᱨᱳ ᱦᱟᱡᱟᱨ ᱴᱟᱠᱟᱧ ᱢᱮᱱ ᱟᱠᱟᱜᱼᱟ ᱦᱮᱸ ᱛᱟᱦᱚᱞᱮ ᱛᱤᱥ ᱛᱤᱥ ᱠᱚᱨᱮ ᱦᱟᱛᱟᱣ ᱵᱮᱱ ᱢᱮᱱᱮᱜᱼᱟ ᱛᱤᱥ ᱠᱚᱨᱮ ᱦᱟᱛᱟᱣ ᱫᱚᱢ ᱢᱮᱱᱮᱫᱟ ᱦᱮᱸ ᱛᱟᱦᱚᱞᱮ ᱴᱷᱤᱠ ᱦᱤᱡᱩᱜ ᱠᱟᱱ ᱥᱚᱱᱤ ᱵᱟᱨᱮᱢ ᱨᱮᱢ ᱦᱤᱡᱩᱜᱼᱟ ᱦᱮᱸ ᱦᱮᱸ ᱦᱮᱸ ᱦᱮᱸ ᱛᱟᱦᱮᱱᱟᱹᱧ ᱦᱟᱜ ᱟᱸᱴᱟ ᱯᱚᱨᱮᱢ ᱦᱤᱡᱩᱜᱼᱟ ᱦᱮᱸ ᱛᱚ ᱴᱷᱤᱠ ᱜᱮᱭᱟ ᱦᱟᱜ ᱦᱮᱸ ᱴᱷᱤᱠ ᱦᱮᱸ ᱴᱷᱤᱠ ᱮᱱᱟ